ᱤᱧᱨᱮᱱ ᱢᱤᱫᱴᱮᱱ ᱟᱹᱥᱩᱞ ᱥᱟᱫᱚᱢᱮ ᱛᱟᱦᱮᱸ ᱠᱟᱱᱟ ᱩᱱᱤ ᱡᱳᱜᱟᱣ ᱡᱚᱛᱚᱱ ᱮᱫᱮ ᱠᱟᱱ ᱛᱟᱦᱮᱱᱟᱹᱧ ᱟᱨ ᱥᱟᱫᱚᱢ ᱪᱮᱛᱟᱱ ᱨᱮ ᱫᱟᱹᱲ ᱟᱞᱮ ᱱᱚᱛᱮ ᱨᱮ ᱵᱚᱪᱷᱚᱨ ᱨᱮ ᱢᱤᱫ ᱫᱷᱟᱣ ᱱᱚᱝᱠᱟ ᱥᱟᱫᱚᱢ ᱫᱟᱹᱲ ᱦᱩᱭᱩᱜ ᱠᱟᱱ ᱛᱟᱦᱮᱱᱚᱜᱼᱟ ᱟᱨ ᱚᱱᱟᱨᱮ ᱫᱚ ᱯᱨᱟᱭᱤᱡᱽ ᱛᱟᱦᱮᱸ ᱠᱟᱱᱟ ᱚᱱᱟ ᱯᱨᱟᱭᱤᱡᱽ ᱫᱚ ᱯᱮ ᱦᱚᱲ ᱠᱚ ᱧᱟᱢᱮᱜ ᱠᱟᱱ ᱛᱟᱦᱮ ᱠᱟᱱᱟ ᱯᱨᱚᱛᱷᱚᱢ ᱟᱨ ᱫᱚᱥᱟᱨ ᱟᱨ ᱛᱮᱥᱟᱨ ᱟᱫᱚ ᱚᱱᱟ ᱞᱮᱠᱟᱛᱮ ᱤᱧᱦᱚᱸ ᱩᱱᱤ ᱥᱟᱫᱚᱢ ᱤᱧ ᱟᱹᱥᱩᱞ ᱞᱮᱫᱮ ᱟᱹᱥᱩᱞ ᱞᱮᱫᱮ ᱟᱨ ᱤᱧ ᱦᱚᱸᱧ ᱯᱮᱠᱴᱤᱥ ᱮᱫᱮ ᱠᱟᱱ ᱛᱟᱦᱮᱱᱚᱜᱼᱟ ᱟᱨ ᱤᱧᱦᱚᱸ ᱱᱚᱣᱟ ᱥᱟᱫᱚᱢ ᱫᱟᱹᱲ ᱨᱮ ᱥᱮᱞᱮᱫᱚᱜ ᱤᱧ ᱢᱮᱱ ᱞᱮᱫᱟ ᱱᱚᱣᱟ ᱥᱮᱞᱮᱫ ᱪᱮᱛᱟᱱ ᱨᱮ ᱤᱧᱦᱚᱸ ᱱᱚᱝᱠᱟ ᱯᱩᱨᱚᱥᱠᱟᱨ ᱦᱟᱛᱟᱣ ᱤᱧ ᱠᱩᱨᱩᱢᱩᱴᱩ ᱞᱮᱫᱟ ᱚᱱᱠᱟᱜᱮ ᱟᱞᱮ ᱱᱤᱭᱟᱹ ᱠᱚᱨᱮ ᱦᱚᱸ ᱟᱭᱢᱟ ᱦᱚᱲ ᱥᱟᱫᱚᱢ ᱠᱚ ᱟᱹᱥᱩᱞ ᱟᱠᱟᱜ ᱠᱚᱣᱟ ᱩᱱᱠᱩ ᱦᱚᱸ ᱚᱱᱠᱟ ᱠᱚ ᱫᱟᱹᱲ ᱦᱚᱪᱚᱭᱮᱫ ᱠᱚᱣᱟ ᱟᱨ ᱯᱨᱟᱭᱤᱡᱽ ᱠᱚ ᱧᱟᱢ ᱡᱚᱱᱟᱜ ᱠᱟᱱᱟ ᱚᱱᱟ ᱤᱭᱟᱹ ᱛᱮᱜᱮ ᱤᱧᱦᱚᱸ ᱥᱟᱫᱚᱢ ᱫᱟᱹᱲᱨᱮ ᱥᱮᱞᱮᱫ ᱨᱮᱭᱟᱜ ᱤᱧ ᱠᱩᱨᱩᱢᱩᱴᱩ ᱞᱮᱫᱟ ᱠᱩᱨᱩᱢᱩᱴᱩᱭᱮᱫᱟ ᱟᱨ ᱯᱨᱟᱭᱤᱡᱽ ᱦᱟᱛᱟᱣ ᱨᱮᱭᱟᱜ ᱦᱚᱸᱧ ᱠᱩᱨᱩᱢᱩᱴᱩᱭᱮᱫᱟ